ᱤᱧ ᱫᱚ ᱵᱟᱜᱟᱱ ᱫᱚᱧ ᱵᱮᱱᱟᱣᱟ ᱱᱚᱝᱠᱟᱱ ᱨᱮᱭᱟᱲ ᱚᱠᱛᱚ ᱥᱚᱢᱚᱭ ᱜᱮ ᱪᱮᱫᱟᱜ ᱥᱮ ᱱᱚᱝᱠᱟᱱ ᱥᱚᱢᱚᱭ ᱫᱚ ᱟᱹᱰᱤ ᱢᱚᱡᱽ ᱥᱚᱵᱽᱡᱤ ᱠᱚᱦᱚᱸ ᱦᱩᱭᱩᱜᱼᱟ ᱚᱱᱟᱛᱮ ᱚᱱᱟ ᱵᱟᱜᱟᱱ ᱵᱮᱱᱟᱣ ᱞᱟᱹᱜᱤᱫ ᱛᱮᱫᱚ ᱯᱚᱨᱛᱷᱚᱢ ᱱᱟᱦᱮᱞ ᱛᱮ ᱦᱟᱥᱟᱧ ᱥᱤ ᱜᱩᱸᱰᱟᱹᱭᱟ ᱠᱤᱢᱵᱟ ᱠᱩᱰᱤ ᱛᱮᱦᱚᱸᱧ ᱯᱩ ᱫᱟᱲᱮᱭᱟᱜᱼᱟ ᱟᱫᱚ ᱚᱱᱟ ᱦᱟᱥᱟ ᱡᱚᱛᱚ ᱥᱤ ᱜᱩᱸᱰᱟᱹ ᱠᱟᱛᱮᱫ ᱚᱱᱠᱟ ᱠᱟᱛᱮᱫ ᱛᱮᱭᱟᱨ ᱦᱩᱭᱩᱜᱼᱟ ᱟᱫᱚ ᱡᱟᱦᱟᱸ ᱠᱚ ᱥᱚᱵᱽᱡᱤᱧ ᱞᱟᱜᱟᱣᱟ ᱠᱤᱢᱵᱟ ᱵᱮᱸᱜᱟᱲ ᱠᱤᱢᱵᱟ ᱴᱳᱢᱮᱴᱳ ᱚᱠᱟᱨᱮ ᱵᱷᱮᱱᱰᱤ ᱚᱱᱟ ᱠᱚ ᱡᱚᱛᱚ ᱪᱟᱨᱟ ᱨᱚᱦᱚᱭ ᱠᱟᱛᱮᱫ ᱫᱤᱱᱟᱹᱢ ᱦᱤᱞᱳᱜ ᱫᱟᱜ ᱫᱩᱞᱟᱜ ᱦᱩᱭᱩᱜᱼᱟ ᱫᱟᱜ ᱫᱩᱞ ᱠᱟᱛᱮᱫ ᱵᱟᱹᱭ ᱵᱟᱹᱭᱛᱮ ᱦᱟᱨᱟ ᱪᱟᱞᱟᱜᱼᱟ ᱚᱱᱟ ᱯᱟᱥᱮ ᱯᱟᱥᱮ ᱛᱮᱦᱚᱸ ᱛᱷᱚᱲᱟ ᱥᱟᱨ ᱠᱤᱢᱵᱟ ᱪᱟᱯᱟᱱ ᱦᱚᱸ ᱮᱢᱚᱜ ᱞᱟᱹᱠᱛᱤ ᱠᱟᱱᱟ ᱚᱱᱟ ᱠᱚ ᱮᱢ ᱠᱟᱛᱮᱫ ᱡᱚᱠᱷᱚᱱ ᱞᱟᱹᱴᱩᱜᱼᱟ ᱞᱟᱹᱴᱩ ᱠᱟᱛᱮᱫ ᱡᱩᱫᱤ ᱟᱵᱟᱨ ᱚᱱᱟᱨᱮ ᱛᱤᱡᱩ ᱮᱢᱟᱱ ᱠᱚ ᱞᱟᱜᱟᱣ ᱞᱮᱱᱠᱷᱟᱱ ᱚᱱᱟ ᱠᱷᱚᱱ ᱨᱩᱠᱷᱭᱟᱹ ᱞᱟᱹᱜᱤᱫ ᱫᱚ ᱥᱯᱨᱮ ᱦᱚᱸ ᱫᱚᱨᱠᱟᱨᱟ ᱚᱱᱟᱛᱮ ᱢᱟᱡᱷᱮ ᱢᱟᱡᱷᱮ ᱥᱯᱨᱮ ᱦᱚᱸ ᱦᱩᱭᱩᱜ ᱜᱮᱭᱟ ᱚᱱᱠᱟ ᱞᱮᱠᱟ ᱛᱮᱜᱮ ᱚᱱᱟ ᱵᱟᱜᱟᱱ ᱫᱚ ᱛᱳᱭᱨᱤᱭ ᱦᱩᱭᱩᱜᱼᱟ